ᱦᱟᱭᱤᱠ ᱠᱚᱨᱟᱣ ᱞᱟᱹᱜᱤᱫ ᱤᱧᱟᱝ ᱠᱩᱥᱤᱭᱟᱱ ᱞᱮᱠᱟᱱ ᱡᱚᱛᱚ ᱦᱟᱹᱴᱤᱧ ᱫᱚ ᱦᱩᱭᱩᱜ ᱠᱟᱱᱟ ᱯᱮᱨᱟ ᱥᱩᱴ ᱛᱮ ᱤᱧ ᱡᱚᱠᱷᱚᱱ ᱤᱧ ᱯᱷᱮᱰᱚᱜ ᱠᱟᱱ ᱛᱟᱦᱮᱸᱜ ᱛᱚᱠᱷᱚᱱ ᱥᱩᱱᱩᱫᱽᱫᱨᱚ ᱟᱲᱮᱨᱮ ᱛᱚᱠᱷᱚᱱ ᱛᱟᱨᱟᱥᱤᱧ ᱚᱠᱛᱚ ᱩᱱ ᱥᱩᱢᱩᱫᱽᱫᱨᱚ ᱨᱮᱱᱟᱜ ᱰᱷᱮᱣ ᱫᱟᱜ ᱛᱮ ᱟᱹᱰᱤ ᱢᱚᱡᱽ ᱜᱮ ᱵᱩᱡᱷᱟᱹᱜ ᱠᱟᱱ ᱛᱟᱦᱮᱸᱜ ᱟᱨ ᱱᱚᱛᱮ ᱴᱷᱟᱱᱰᱟ ᱟᱵᱚᱦᱟᱣᱟ ᱟᱨᱚ ᱥᱩᱨ ᱥᱟᱺᱜᱤᱧ ᱠᱷᱚᱱ ᱟᱹᱰᱤ ᱜᱟᱱ ᱱᱚᱝᱠᱟ ᱧᱮᱞ ᱠᱚ ᱦᱮᱡ ᱞᱮᱱᱟ ᱩᱱᱠᱩ ᱦᱚᱲ ᱥᱟᱶ ᱩᱱᱠᱩ ᱚᱰᱮ ᱠᱷᱚᱱᱟᱜ ᱧᱮᱞ ᱟᱨ ᱱᱚᱝᱠᱟ ᱴᱷᱟᱱᱰᱟ ᱟᱵᱚᱦᱟᱣᱟ ᱨᱮ ᱤᱧ ᱟᱹᱰᱤ ᱢᱚᱡᱽ ᱜᱮᱧ ᱵᱩᱡᱷᱟᱣ ᱮᱫ ᱛᱟᱦᱮᱱᱟ ᱱᱚᱣᱟ ᱱᱚᱝᱠᱟᱱ ᱫᱤᱱ ᱫᱚ ᱟᱹᱰᱤ ᱜᱟᱱ ᱱᱚᱝᱠᱟ ᱤᱧᱟᱹᱜ ᱞᱟᱭᱤᱯ ᱨᱮ ᱱᱚᱝᱠᱟ ᱜᱮ ᱨᱟᱹᱥᱠᱟᱹ ᱫᱤᱱ ᱫᱚ ᱦᱮᱡ ᱞᱮᱱᱟ ᱚᱱᱟ ᱯᱷᱮᱰ ᱠᱟᱴᱮ ᱤᱧ ᱟᱹᱰᱤ ᱜᱟᱱ ᱨᱟᱹᱥᱠᱟᱹᱧ ᱵᱩᱡᱷᱟᱣ ᱞᱮᱫᱟ